ᱤᱧ ᱢᱤᱫᱴᱤᱡ ᱚᱲᱟᱜ ᱨᱮ ᱡᱟᱢᱟ ᱡᱚᱛᱟᱜ ᱫᱚᱦᱚ ᱠᱟᱹᱫᱟᱹᱧ ᱚᱱᱟ ᱫᱚ ᱱᱤᱭᱟᱹ ᱞᱟᱹᱜᱤᱫ ᱡᱮ ᱵᱟᱦᱮᱨ ᱨᱮ ᱥᱮᱱ ᱥᱮ ᱠᱟᱹᱦᱤ ᱥᱮᱱ ᱱᱟᱹᱧ ᱚᱱᱟ ᱨᱮ ᱡᱮᱭᱥᱮ ᱠᱤ ᱡᱟᱸᱜᱟ ᱨᱮᱭᱟᱜ ᱫᱷᱩᱞᱟ ᱞᱟᱜᱟᱣ ᱤᱧᱟ ᱚᱱᱟ ᱦᱮᱡ ᱠᱟᱛᱮ ᱥᱮ ᱚᱱᱟᱨᱮ ᱯᱳᱪᱷᱟᱣ ᱠᱟᱛᱮ ᱵᱚᱞᱚᱭᱮᱱᱟᱹᱧ ᱟᱫᱚ ᱚᱲᱟᱜ ᱨᱮ ᱵᱟᱝ ᱫᱷᱩᱞᱟᱹ ᱞᱟᱜᱟᱜ ᱛᱮ ᱚᱱᱟᱛᱮ ᱟᱨᱠᱤ ᱜᱤᱛᱤᱡ ᱱᱟᱹᱧ ᱟᱴᱮᱜ ᱨᱮ ᱫᱮᱡᱚᱜ ᱟᱹᱧ ᱦᱟᱜ ᱚᱱᱟᱛᱮ ᱚᱲᱟᱜ ᱠᱚ ᱟᱫᱚ ᱫᱷᱩᱞᱤ ᱵᱟᱹᱞᱤ ᱠᱚ ᱦᱟᱜ ᱯᱷᱤᱨ ᱵᱟᱦᱮᱨ ᱚᱰᱚᱝ ᱱᱟᱹᱧ ᱯᱷᱤᱨ ᱟᱹᱨᱩᱵ ᱠᱟᱛᱮ ᱵᱚᱞᱚᱜ ᱠᱟᱹᱱᱟᱹᱧ ᱚᱲᱟᱜ ᱨᱮ ᱡᱩᱫᱤ ᱟᱨᱚ ᱟᱨᱩᱵ ᱠᱟᱛᱮ ᱵᱚᱞᱚᱜ ᱟᱹᱧ ᱦᱟᱜ ᱚᱲᱟᱜ ᱫᱚ ᱞᱚᱦᱚᱫ ᱧᱚᱜᱚᱜ ᱦᱟᱜ ᱚᱱᱟ ᱞᱟᱹᱜᱤᱫ ᱛᱮ ᱯᱷᱤᱨ ᱚᱱᱟ ᱨᱮᱜᱮ ᱡᱟᱸᱜᱟ ᱡᱚᱜ ᱠᱟᱛᱮ ᱚᱲᱟᱜ ᱵᱚᱞᱚᱭᱮᱱᱟᱹᱧ ᱟᱫᱚ ᱡᱚᱜ ᱠᱟᱛᱮ ᱵᱚᱞᱚᱜ ᱟᱹᱧ ᱦᱟᱸᱜ ᱚᱲᱟᱜ ᱦᱚᱸ ᱵᱟᱝ ᱞᱚᱦᱚᱫᱚᱜ ᱛᱤᱧᱟᱹ ᱯᱷᱤᱨ ᱟᱴᱮᱫ ᱠᱚᱦᱚᱸ ᱵᱟᱝ ᱞᱚᱦᱚᱫᱚᱜ ᱛᱤᱧᱟᱹ ᱚᱲᱟᱜ ᱛᱨᱮ ᱫᱟᱬᱟᱱ ᱛᱮᱦᱚᱸ ᱵᱮᱥ ᱟᱠᱟᱨᱤᱧ ᱦᱟᱸᱜ ᱟᱨ ᱡᱚᱫᱤ ᱞᱚᱥᱚᱫ ᱡᱟᱸᱜᱟ ᱛᱮ ᱦᱮᱡ ᱱᱟᱹᱧ ᱟᱹᱨᱩᱵ ᱠᱟᱛᱮ ᱯᱷᱤᱨ ᱵᱚᱞᱚᱜ ᱟᱹᱧ ᱦᱟᱸᱜ ᱚᱱᱟᱨᱮ ᱯᱳᱪᱷᱟᱣ ᱠᱟᱛᱮ ᱵᱚᱞᱚ ᱞᱮᱱᱠᱷᱟᱱ ᱵᱟᱝ ᱤᱭᱟᱹᱜ ᱛᱤᱧᱟᱹ ᱡᱟᱸᱜᱟᱛᱮ ᱛᱟᱨᱯᱚᱨ ᱚᱱᱟ ᱠᱚ ᱫᱚᱦᱚ ᱵᱟᱲᱟ ᱠᱟᱛᱮ ᱤᱧ ᱫᱚ ᱠᱷᱩᱥᱤᱜ ᱤᱧ ᱡᱮ ᱚᱱᱟ ᱫᱚ ᱤᱧᱟᱹᱜ ᱥᱟᱯᱷ ᱥᱩᱛᱨᱚ ᱫᱚᱦᱚᱭ ᱛᱤᱧᱟᱹ ᱚᱲᱟᱜ ᱫᱩᱣᱟᱹᱨ ᱠᱚ ᱛᱚ ᱵᱮᱥ ᱛᱟᱦᱮᱱ ᱛᱤᱧᱟᱹ ᱦᱟᱸᱜ ᱫᱷᱩᱲᱤ ᱵᱟᱝ ᱞᱟᱜᱟᱜ ᱛᱤᱧᱟᱹ ᱦᱟᱸᱜ ᱯᱳᱪᱷᱟᱣ ᱠᱟᱛᱮ ᱡᱟᱸᱜᱟ ᱠᱚ ᱛᱚᱠᱷᱱᱤ ᱜᱮ ᱚᱲᱟᱜ ᱠᱚ ᱠᱮᱭ ᱠᱚ ᱦᱮᱡ ᱱᱟᱠᱚ ᱯᱮᱲᱟ ᱠᱚ ᱩᱱᱠᱩ ᱠᱚᱦᱚᱸ ᱡᱩᱫᱤ ᱡᱟᱸᱜᱟ ᱨᱮ ᱫᱷᱩᱞᱤ ᱠᱚ ᱢᱮᱱᱟᱜ ᱛᱟᱠᱚᱣᱟ ᱩᱱᱠᱩ ᱠᱚ ᱟᱹᱨᱩᱵ ᱠᱟᱛᱮ ᱡᱮᱭᱠᱤ ᱡᱟᱸᱜᱟ ᱨᱮ ᱡᱚᱛ ᱠᱟᱛᱮ ᱵᱚᱞᱚᱭ ᱱᱟᱠᱚ ᱮᱰᱮᱠᱷᱟᱱ ᱚᱲᱟᱜ ᱠᱚ ᱵᱟᱝ ᱞᱮᱴᱟᱜᱼᱟ ᱩᱱᱠᱩ ᱦᱚᱸ ᱵᱮᱥ ᱟᱠᱟᱨ ᱦᱳᱭᱚᱜ ᱛᱟᱠᱚᱣᱟ ᱤᱧ ᱦᱚᱸ ᱵᱮᱥ ᱠᱟᱣᱫᱤᱧᱟᱹ ᱟᱹᱨᱤ ᱡᱚᱜᱚᱜ ᱛᱮ ᱩᱨᱜᱩᱢ ᱜᱮᱭᱟ ᱠᱟᱨᱚᱱ ᱯᱷᱤᱨ ᱫᱩᱲᱩᱵ ᱱᱟᱹᱧ ᱚᱱᱟ ᱡᱩᱫᱤ ᱡᱟᱸᱜᱟ ᱡᱚᱜ ᱫᱚᱦᱚ ᱜᱤᱰᱤ ᱠᱟᱹᱫᱟᱹᱧ ᱡᱟᱸᱜᱟ ᱞᱟᱛᱟᱨ ᱨᱮ ᱴᱷᱟᱱᱰᱟ ᱥᱚᱢᱚᱭ ᱴᱷᱟᱱᱰᱟ ᱵᱟᱝ ᱞᱟᱜᱟᱜᱼᱟ ᱚᱱᱟᱛᱮ